ᱦᱮᱸ ᱤᱧᱫᱚ ᱟᱭᱢᱟ ᱦᱮᱯᱨᱟᱣ ᱨᱤᱧ ᱥᱮᱞᱮᱫ ᱟᱠᱟᱱ ᱜᱮᱭᱟ ᱟᱨ ᱱᱟᱯᱟᱭ ᱛᱮᱜᱮ ᱦᱩᱭ ᱟᱠᱟᱱᱟ ᱱᱟᱯᱟᱭ ᱛᱮᱜᱮ ᱟᱨ ᱡᱟᱦᱟᱸ ᱞᱮᱠᱟ ᱥᱮᱞᱟᱭ ᱠᱟᱲᱦᱟᱭ ᱫᱟᱨᱮ ᱚᱱᱟ ᱠᱚ ᱱᱟᱯᱟᱭ ᱜᱮ ᱚᱱᱟ ᱠᱚᱨᱮᱧ ᱤᱭᱟᱹ ᱵᱟᱲᱟᱣᱟᱠᱟᱫ ᱜᱮᱭᱟ ᱟᱠᱟᱣ ᱠᱟᱱ ᱜᱮᱭᱟ ᱢᱟᱱᱮ ᱪᱷᱚᱵᱤ ᱦᱮᱱᱟᱜ ᱛᱤᱧ ᱜᱮᱭᱟ